ᱦᱮᱸ ᱦᱮᱞᱳ ᱚᱠᱚᱭᱵᱤᱱ ᱞᱟᱹᱭᱮᱫᱼᱟ ᱦᱮᱸ ᱦᱮᱸ ᱢᱟ ᱞᱟᱹᱭᱵᱤᱱ ᱯᱩᱛᱷᱤᱠᱚᱫᱚ ᱟᱹᱰᱤ ᱞᱮᱠᱟᱱᱟᱜ ᱟᱹᱰᱤ ᱨᱚᱠᱚᱢᱟᱜ ᱦᱮᱱᱟᱜᱼᱟ ᱡᱮᱢᱚᱱ ᱯᱟᱹᱦᱤᱞᱟᱜᱠᱚ ᱦᱮᱱᱟᱜᱼᱟ ᱯᱤ ᱳ ᱵᱳᱰᱤᱝ ᱡᱟᱦᱟᱸᱭ ᱚᱞ ᱟᱠᱟᱫᱟ ᱚᱱᱟᱠᱚ ᱦᱮᱱᱟᱜᱼᱟ ᱯᱟᱹᱨᱥᱤ ᱥᱤᱧᱪᱟᱸᱫᱳ ᱯᱚᱸᱰᱮᱛ ᱨᱚᱜᱷᱩᱱᱟᱛᱷ ᱢᱩᱨᱢᱩ ᱩᱱᱤᱭ ᱚᱞ ᱟᱠᱟᱫ ᱩᱱᱤᱭᱟᱜ ᱦᱮᱱᱟᱜᱼᱟ ᱥᱟᱹᱫᱷ ᱨᱟᱢᱪᱟᱸᱫᱽ ᱢᱩᱨᱢᱩᱭ ᱚᱞ ᱟᱠᱟᱫ ᱩᱱᱤᱭᱟᱜ ᱦᱮᱱᱟᱜᱼᱟ ᱰᱚᱢᱟᱱ ᱦᱟᱸᱥᱫᱟᱭ ᱚᱞ ᱟᱠᱟᱫ ᱟᱹᱰᱤᱜᱟᱱ ᱦᱮᱱᱟᱜᱼᱟ ᱟᱹᱰᱤ ᱞᱮᱠᱟᱱᱟᱜ ᱟᱹᱰᱤ ᱨᱚᱠᱚᱢᱟᱜ ᱦᱮᱱᱟᱜᱼᱟ ᱚᱻ ᱦᱮᱸ ᱠᱷᱮᱨᱣᱟᱞ ᱵᱚᱝᱥᱚ ᱫᱷᱚᱨᱚᱢ ᱯᱩᱛᱷᱤᱦᱚᱸ ᱢᱮᱱᱟᱜ ᱜᱮᱭᱟ ᱢᱮᱱᱟᱜ ᱜᱮᱭᱟ ᱜᱚᱱᱚᱝᱫᱚ ᱰᱮᱲᱥᱚ ᱴᱟᱞᱟ ᱞᱮᱠᱟ ᱢᱤᱫᱥᱟᱭ ᱢᱚᱬᱮᱜᱮᱞ ᱞᱮᱠᱟ ᱦᱳᱭ ᱱᱟᱣᱟᱱᱟᱜ ᱜᱟᱭᱟᱱ ᱯᱩᱛᱷᱤᱠᱚᱦᱚᱸ ᱢᱮᱱᱟᱜᱼᱟ ᱚᱱᱟᱫᱚ ᱡᱚᱛᱚᱠᱷᱚᱱᱫᱚ ᱱᱤᱛᱚᱝᱫᱚ ᱤᱭᱟᱹ ᱟᱠᱟᱱᱟ ᱯᱚᱸᱰᱮᱛ ᱡᱮᱢᱚᱱ ᱯᱟᱹᱦᱤᱞᱮ ᱚᱞᱦᱚᱴᱚ ᱟᱠᱟᱫ ᱞᱮᱠᱟᱜᱮ ᱚᱱᱟ ᱤᱭᱟᱹ ᱠᱮᱨᱣᱟᱞ ᱵᱤᱨ ᱫᱟᱲᱮᱜᱮ ᱫᱷᱚᱱ ᱥᱮ ᱵᱤᱫᱩᱼᱪᱟᱸᱫᱟᱱ ᱥᱮ ᱥᱤᱫᱩᱼᱠᱟᱹᱱᱩ ᱥᱟᱱᱛᱟᱞ ᱦᱩᱞ ᱚᱱᱠᱟᱱᱟᱜᱠᱚ ᱦᱮᱱᱟᱜ ᱜᱮᱭᱟ ᱟᱫᱚ ᱢᱟ ᱟᱫᱚ ᱚᱠᱟᱞᱮᱱᱟᱜᱵᱤᱱ ᱠᱷᱚᱡᱚᱜ ᱠᱟᱱᱟ ᱵᱟᱝᱠᱷᱟᱱ ᱡᱚᱛᱚ ᱨᱚᱠᱚᱢᱟᱜᱮᱧ ᱫᱚᱦᱚᱣ ᱟᱠᱟᱫᱟ ᱫᱚᱦᱚᱫᱚ ᱦᱮᱸ ᱦᱮᱸ ᱫᱟᱲᱮᱜᱮ ᱫᱷᱚᱱ ᱚᱱᱟ ᱚᱱᱟᱦᱚᱸ ᱢᱚᱴᱟᱢᱩᱴᱤ ᱵᱟᱨᱥᱟᱭ ᱥᱮᱫ ᱞᱮᱠᱟ ᱯᱟᱲᱟᱣ ᱜᱚᱫᱚᱜᱼᱟ ᱦᱳᱭ ᱦᱳᱭ ᱦᱮᱸ ᱱᱚᱣᱟ ᱥᱮᱨᱮᱧ ᱥᱮᱨᱮᱧ ᱯᱚᱛᱚᱵᱠᱚ ᱦᱮᱱᱟᱜᱼᱟ ᱥᱮᱨᱮᱧ ᱯᱚᱛᱚᱵ ᱨᱮᱫᱚ ᱦᱮᱱᱟᱜᱼᱟ ᱦᱚᱲ ᱥᱮᱨᱮᱧ ᱦᱮᱱᱟᱜᱼᱟ ᱟᱨ ᱱᱚᱣᱟ ᱤᱭᱟᱹ ᱦᱟᱯᱮ ᱩᱭᱦᱟᱹᱨᱮᱫᱼᱟ ᱦᱚᱲ ᱥᱮᱨᱮᱧ ᱦᱮᱱᱟᱜᱼᱟ ᱱᱚᱣᱟ ᱵᱟᱦᱟ ᱥᱮᱨᱮᱧᱠᱚ ᱦᱮᱱᱟᱜᱼᱟ ᱥᱚᱦᱚᱨᱟᱭ ᱥᱮᱨᱮᱧᱠᱚ ᱦᱮᱱᱟᱜᱼᱟ ᱦᱮᱱᱟᱜ ᱜᱮᱭᱟ ᱟᱹᱰᱤ ᱨᱚᱠᱚᱢᱟᱜ ᱟᱵᱚᱣᱟᱜ ᱡᱟᱦᱟᱸᱞᱮᱠᱟ ᱥᱮ ᱡᱚᱠᱷᱮᱡ ᱡᱚᱠᱷᱮᱡ ᱯᱚᱨᱚᱵᱽᱼᱯᱩᱱᱟᱹᱭ ᱦᱮᱱᱟᱜᱼᱟ ᱥᱮ ᱚᱱᱟ ᱯᱚᱨᱚᱵᱽ ᱠᱚᱨᱮᱱᱟᱜ ᱡᱚᱠᱷᱮᱡ ᱡᱚᱠᱷᱮᱡᱟᱜ ᱥᱮᱨᱮᱧ ᱯᱚᱛᱚᱵ ᱠᱚᱦᱚᱸ ᱢᱮᱱᱟᱜ ᱜᱮᱭᱟ ᱦᱮᱸ ᱴᱷᱤᱠᱜᱮᱭᱟ ᱛᱚᱵᱮ ᱟᱹᱵᱤᱱ ᱦᱤᱡᱩᱜᱵᱤᱱ ᱦᱮᱡᱞᱮᱱ ᱠᱷᱟᱱᱜᱮᱵᱤᱱ ᱧᱟᱢᱟᱵᱤᱱ ᱦᱟᱸᱜ ᱦᱮᱸ ᱦᱮᱸ ᱴᱷᱤᱠᱜᱮᱭᱟ ᱦᱤᱡᱩᱜᱵᱤᱱ ᱦᱤᱡᱩᱜᱵᱤ ᱦᱮᱸ ᱡᱚᱦᱟᱨ ᱡᱚᱦᱟᱨ ᱢᱟ